ᱤᱧᱟᱹᱜ ᱟᱛᱳ ᱨᱮᱱᱟᱜ ᱤᱛᱩᱱ ᱟᱥᱲᱟ ᱨᱮ ᱵᱷᱟᱞᱮ ᱴᱳᱭᱞᱮᱴ ᱧᱩ ᱫᱟᱜ ᱯᱩᱛᱷᱤ ᱰᱮᱠᱥ ᱟᱨ ᱵᱮᱧᱡᱽ ᱟᱨ ᱡᱚᱢᱟᱜ ᱥᱟᱨ ᱦᱮᱸ ᱥᱟᱱᱟᱢᱟᱜ ᱜᱮ ᱢᱮᱱᱟᱜ ᱟᱠᱟᱫᱟ ᱟᱛᱳ ᱨᱮ ᱴᱳᱭᱞᱮᱴ ᱢᱮᱱᱟᱜ ᱟᱠᱟᱫᱟ ᱧᱩᱭᱟᱜ ᱫᱟᱜ ᱢᱮᱱᱟᱜ ᱟᱠᱟᱫᱟ ᱯᱩᱛᱷᱤ ᱡᱟᱹᱥᱛᱤ ᱵᱟᱝ ᱧᱟᱢᱚᱜᱚᱜᱼᱟ ᱚᱱᱟ ᱯᱩᱛᱷᱤ ᱫᱚ ᱰᱮᱠᱥ ᱟᱨ ᱵᱮᱧᱡᱽ ᱵᱮᱧᱡᱽ ᱠᱚ ᱢᱮᱱᱟᱜ ᱟᱠᱟᱫᱟ ᱟᱨ ᱱᱚᱣᱟ ᱞᱟᱹᱜᱤᱫ ᱛᱮ ᱩᱛᱱᱟᱹᱣ ᱠᱚᱨᱟᱣ ᱜᱟᱱᱚᱜᱼᱟ ᱡᱮ ᱡᱟᱦᱟᱸ ᱠᱚᱨᱮᱫ ᱴᱚᱭᱞᱮᱴ ᱠᱚ ᱱᱚᱝᱨᱟ ᱜᱮ ᱛᱟᱦᱮᱱ ᱠᱟᱱ ᱠᱷᱟᱱ ᱚᱱᱟ ᱠᱚ ᱯᱚᱨᱤᱥᱠᱟᱨ ᱨᱮᱭᱟᱜ ᱧᱩ ᱫᱟᱜ ᱠᱚᱦᱚᱸ ᱡᱮᱢᱚᱱ ᱚᱸᱰᱮ ᱟᱞᱚ ᱠᱚ ᱱᱚᱝᱨᱟᱭ ᱢᱟ ᱚᱱᱟ ᱥᱩᱨ ᱥᱩᱯᱩᱨ ᱠᱚ ᱱᱚᱣᱟ ᱠᱚ ᱟᱨ ᱵᱮᱧᱡᱽ ᱠᱚᱦᱚᱸ ᱮᱫ ᱱᱟᱯᱟᱭ ᱛᱮ ᱫᱚᱦᱚ ᱛᱟᱦᱮᱱ ᱢᱟ ᱥᱮ ᱫᱚᱦᱚ ᱱᱚᱣᱟ ᱠᱚ ᱨᱮᱱᱟᱜ ᱩᱛᱱᱟᱹᱣ ᱠᱚᱨᱟᱣ ᱫᱟᱲᱮᱭᱟᱜ ᱫᱟᱲᱮᱜᱟᱱᱚᱜᱼᱟ ᱥᱮ ᱱᱚᱣᱟ ᱠᱚ ᱨᱮᱱᱟᱜ ᱩᱛᱱᱟᱹᱣ ᱜᱟᱱᱚᱜᱼᱟ